ᱤᱧᱟᱹᱜ ᱟᱛᱳ ᱨᱮᱫᱚ ᱟᱢᱟ ᱞᱮᱠᱟᱱ ᱵᱮᱯᱟᱨ ᱠᱚᱜᱮ ᱦᱩᱭᱩᱜᱼᱟ ᱡᱟᱦᱟᱸ ᱞᱮᱠᱟ ᱥᱟᱨᱡᱚᱢ ᱡᱚ ᱦᱚᱸ ᱟᱹᱠᱷᱨᱤᱧᱚᱜᱼᱟ ᱦᱳᱲᱳ ᱠᱚᱦᱚᱸ ᱟᱹᱠᱷᱨᱤᱧᱚᱜᱼᱟ ᱵᱟᱪᱠᱚᱢ ᱵᱟᱵᱮᱨ ᱟᱹᱠᱷᱨᱤᱧᱚᱜᱼᱟ ᱚᱱᱠᱟ ᱜᱮ ᱥᱤᱡᱤᱱ ᱡᱟᱹᱱᱤᱡ ᱥᱮ ᱚᱠᱛᱚ ᱡᱟᱹᱱᱤᱡ ᱟᱢᱫᱟ ᱡᱤᱱᱤᱥ ᱜᱤ ᱟᱹᱠᱷᱨᱤᱧᱚᱜ ᱟ ᱡᱮᱢᱚᱱ ᱯᱷᱟᱞᱴᱟᱨ ᱦᱚᱸ ᱟᱹᱠᱷᱨᱤᱧᱚᱜ ᱜᱮᱭᱟ ᱡᱚ ᱵᱤᱞᱤ ᱠᱚ ᱥᱟᱶ ᱛᱮ ᱥᱚᱵᱽᱡᱤ ᱯᱟᱹᱛᱤ ᱚᱱᱟ ᱠᱚᱦᱚᱸ ᱟᱠᱷᱨᱤᱧᱚᱜ ᱜᱮᱭᱟ ᱥᱟᱶᱛᱮ ᱟᱞᱮᱭᱟᱜ ᱟᱛᱳ ᱨᱮ ᱠᱩᱝᱠᱟᱹᱞ ᱦᱚᱸ ᱢᱮᱱᱟᱜ ᱠᱚᱣᱟ ᱩᱱᱠᱩ ᱫᱚ ᱦᱟᱥᱟ ᱨᱮᱱᱟᱜ ᱴᱩᱠᱩᱡ ᱪᱮᱞᱟᱝ ᱦᱚᱸᱠᱚ ᱟᱠᱷᱨᱤᱧ ᱜᱮᱭᱟ ᱞᱟᱹᱭ ᱜᱟᱱᱚᱜᱼᱟ ᱟᱞᱮ ᱟᱛᱳ ᱫᱚ ᱟᱢᱫᱟ ᱞᱮᱠᱟᱱ ᱡᱟᱹᱛ ᱢᱮᱱᱟᱜ ᱠᱚᱛᱮ ᱟᱢᱫᱟ ᱞᱮᱠᱟᱱ ᱵᱮᱯᱟᱨ ᱠᱚ ᱦᱩᱭᱩᱜ ᱜᱮᱭᱟ ᱢᱤᱫ ᱵᱟᱡᱟᱨ ᱵᱮᱯᱟᱨ ᱫᱚ ᱵᱟᱝ ᱡᱷᱚᱛᱚ ᱞᱮᱠᱟᱱ ᱵᱮᱯᱟᱨ ᱦᱩᱭᱩᱜᱼᱟ ᱟᱞᱮ ᱟᱞᱮ ᱟᱛᱳ ᱨᱮᱫᱚ